ᱤᱧᱟᱹᱜ ᱯᱚᱱᱚᱛ ᱨᱮ ᱵᱟᱥ ᱴᱨᱮᱹᱱ ᱥᱟᱜᱟᱲ ᱜᱟᱹᱰᱤ ᱥᱟᱭᱠᱮᱹᱞ ᱢᱚᱴᱚᱨ ᱥᱟᱭᱠᱮᱹᱞ ᱚᱴᱚ ᱴᱚᱴᱚ ᱡᱷᱚᱛᱚ ᱜᱮ ᱟᱹᱰᱤ ᱢᱟᱱᱮ ᱯᱚᱨᱤᱥᱠᱟᱨ ᱯᱚᱨᱤᱪᱷᱚᱱᱱᱚ ᱞᱮᱠᱟᱛᱮ ᱢᱟᱱᱮ ᱡᱟᱛᱟᱭᱟᱛ ᱦᱩᱭᱩᱜ ᱠᱟᱱᱟ ᱢᱟᱱᱮ ᱯᱚᱨᱤᱥᱠᱟᱨ ᱯᱚᱨᱤᱪᱷᱚᱱᱱᱚ ᱟᱨ ᱜᱚᱱᱚᱝ ᱨᱮᱭᱟᱜ ᱦᱚᱸ ᱟᱹᱰᱤ ᱥᱚᱴᱷᱤᱠ ᱜᱚᱱᱚᱝ ᱛᱮᱜᱮ ᱡᱟᱦᱟᱸ ᱨᱮᱜᱮ ᱢᱟᱱᱮ ᱪᱟᱞᱟᱜ ᱟᱨᱠᱤ ᱦᱤᱡᱩᱜ ᱚᱱᱟᱠᱚ ᱞᱟᱹᱜᱤᱫ ᱛᱮ ᱡᱚᱛᱚᱜᱮ ᱱᱤᱭᱟᱹ ᱠᱚᱫᱚ ᱤᱧᱟᱹᱜ ᱯᱚᱱᱚᱛ ᱨᱮᱫᱚ ᱥᱚᱴᱷᱤᱠ ᱜᱮᱭᱟ ᱦᱚᱲ ᱠᱚ ᱮᱴᱟᱜ ᱦᱚᱲ ᱠᱚᱣᱟᱜ ᱫᱚ ᱵᱟᱹᱧ ᱵᱟᱲᱟᱭᱟ ᱟᱞᱮ ᱱᱤᱭᱟᱹ ᱴᱚᱴᱷᱟ ᱨᱮᱫᱚ ᱡᱟᱦᱟᱡᱽ ᱜᱟᱹᱰᱤ ᱩᱰᱟᱹᱜ ᱜᱟᱹᱰᱤ ᱠᱚᱫᱚ ᱵᱟᱹᱱᱩᱜᱼᱟ ᱟᱞᱮ ᱱᱤᱭᱟᱹ ᱴᱚᱴᱷᱟ ᱨᱮᱫᱚ ᱴᱨᱮᱹᱱ ᱵᱟᱥ ᱥᱟᱭᱠᱮᱹᱞ ᱢᱚᱴᱚᱨ ᱥᱟᱭᱠᱮᱹᱞ ᱴᱚᱴᱚ ᱟᱭᱢᱟ ᱨᱚᱠᱚᱢ ᱜᱟᱹᱰᱤ ᱛᱮᱜᱮ ᱟᱨᱠᱤ ᱟᱞᱮ ᱫᱚᱞᱮ ᱫᱟᱬᱟᱱᱟ ᱟᱨ ᱡᱚᱛᱚᱜᱮ ᱥᱩᱨᱚᱠᱠᱷᱟ ᱜᱮᱭᱟ ᱯᱚᱨᱤᱥᱠᱟᱨ ᱯᱚᱨᱤᱪᱷᱚᱱᱱᱚ ᱜᱮᱭᱟ ᱚᱱᱟ ᱞᱮᱠᱟ ᱛᱮᱜᱮᱧ ᱢᱮᱱᱟ ᱟᱞᱮ ᱫᱚ ᱵᱟᱥ ᱴᱨᱮᱹᱱ ᱛᱮᱜᱮ ᱞᱮ ᱥᱟᱯᱷᱟᱨᱟ ᱢᱚᱴᱚᱨ ᱥᱟᱭᱠᱮᱹᱞ ᱥᱟᱭᱠᱮᱹᱞ ᱴᱚᱴᱚ ᱚᱴᱚ ᱟᱨ ᱚᱱᱟ ᱠᱷᱚᱱᱟᱜ ᱵᱟᱲᱛᱤ ᱛᱮᱫᱚ ᱪᱮᱫ ᱦᱚᱸ ᱵᱟᱝ ᱟᱫᱚ ᱚᱱᱟ ᱜᱮ ᱤᱧᱫᱩᱧ ᱢᱮᱱᱟ ᱴᱨᱮᱹᱱ ᱟᱨ ᱵᱟᱥ ᱜᱮ ᱯᱚᱨᱤᱪᱷᱚᱱᱱᱚ ᱫᱚ ᱢᱮᱱᱟᱜᱼᱟ